ᱨᱟᱥᱴᱤᱭᱚ ᱥᱟᱜᱟᱲᱚᱢ ᱨᱮᱭᱟᱜ ᱢᱟᱱ ᱫᱚ ᱯᱚᱱᱚᱛ ᱯᱚᱱᱚᱛ ᱵᱷᱮᱜᱟᱨ ᱵᱷᱮᱜᱟᱨ ᱜᱮᱭᱟ ᱡᱚᱛᱚ ᱯᱚᱱᱚᱛ ᱥᱮ ᱡᱚᱛᱚ ᱦᱚᱱᱚᱛ ᱨᱮᱫᱚ ᱵᱟᱝ ᱥᱚᱢᱟᱱᱟ ᱚᱠᱟ ᱚᱠᱟ ᱯᱚᱱᱚᱛ ᱥᱮ ᱦᱚᱱᱚᱛ ᱨᱮᱫᱚ ᱟᱹᱰᱤ ᱡᱟᱹᱥᱛᱤ ᱜᱮ ᱢᱮᱱᱟᱜᱼᱟ ᱟᱵᱟᱨ ᱚᱠᱟ ᱚᱠᱟ ᱨᱮᱫᱚ ᱛᱷᱚᱲᱟ ᱥᱟᱥᱛᱟ ᱦᱚᱸ ᱢᱮᱱᱟᱜᱼᱟ ᱡᱚᱛᱚ ᱴᱚᱴᱷᱟ ᱫᱚ ᱵᱟᱝ ᱥᱚᱢᱟᱱᱟ